ᱤᱧᱟᱹᱜ ᱦᱩᱫᱤᱥ ᱛᱮ ᱞᱟᱠᱪᱟᱨ ᱥᱮ ᱢᱩᱲᱩᱫ ᱡᱤᱵᱤᱠᱟ ᱫᱚ ᱦᱩᱭᱩᱜ ᱠᱟᱱᱟ ᱟᱵᱚᱣᱟᱜ ᱡᱟᱸᱦᱟ ᱟᱹᱰᱤ ᱟᱭᱢᱟ ᱫᱤᱱ ᱠᱷᱚᱱ ᱜᱮᱵᱚᱱ ᱠᱚᱨᱟᱣ ᱤᱫᱤᱭᱮᱫᱟ ᱚᱱᱟ ᱫᱚᱦᱚ ᱥᱟᱯᱲᱟᱣ ᱟᱨ ᱱᱤᱭᱟᱹ ᱡᱤᱵᱤᱠᱟ ᱡᱮᱱᱚ ᱟᱵᱚ ᱫᱚ ᱮᱠᱷᱚᱱ ᱦᱚᱸ ᱠᱟᱹᱢᱤ ᱠᱟᱛᱮᱫ ᱵᱚᱱ ᱡᱚᱢᱟ ᱟᱵᱚ ᱦᱚᱲᱢᱚ ᱮᱠᱷᱚᱱᱦᱚᱸ ᱢᱚᱱ ᱮᱛᱚ ᱠᱮᱴᱮᱡ ᱜᱮᱛᱟᱵᱚᱱᱟ ᱚᱱᱟ ᱠᱷᱟᱹᱛᱤᱨᱛᱮ ᱟᱵᱚᱣᱟᱜ ᱦᱚᱲᱢᱚᱨᱮ ᱨᱳᱜ ᱡᱟᱞᱟᱦᱚᱸ ᱟᱹᱰᱤ ᱠᱚᱢ ᱜᱮᱛᱟᱵᱚᱱᱟ ᱡᱮᱦᱮᱛᱩ ᱟᱵᱚ ᱫᱚ ᱟᱹᱰᱤ ᱠᱚᱨᱢᱚᱴ ᱠᱷᱟᱹᱴᱣᱟᱹᱱ ᱦᱚᱲ ᱠᱟᱱᱟ ᱵᱚᱱ ᱟᱨ ᱤᱧ ᱫᱩᱧ ᱵᱩᱡᱷᱟᱹᱣᱟ ᱡᱤᱵᱤᱠᱟ ᱫᱚ ᱦᱩᱭᱩᱜ ᱠᱟᱱᱟ ᱟᱵᱚᱣᱟᱜ ᱠᱟᱞᱪᱟᱨ ᱵᱷᱤᱛᱨᱤ ᱛᱮᱜᱮ ᱮᱱᱮᱡ ᱥᱮᱨᱮᱧ ᱡᱚᱢ ᱧᱩ ᱟᱠᱷᱲᱟ ᱨᱮᱵᱚᱱ ᱫᱩᱲᱩᱵᱽ ᱠᱟᱱᱟ ᱟᱠᱷᱲᱟ ᱨᱮᱵᱚᱱ ᱮᱱᱮᱡ ᱠᱟᱱᱟ ᱛᱩᱢᱫᱟᱜ ᱴᱟᱢᱟᱠ ᱟᱵᱚᱣᱟᱜ ᱦᱟᱱᱮ ᱟᱹᱰᱤ ᱠᱷᱚᱡ ᱡᱟᱸᱦᱟ ᱦᱮᱡ ᱟᱱ ᱛᱟᱵᱳᱱᱟ ᱚᱱᱟ ᱱᱤᱛ ᱦᱚᱸ ᱱᱤᱛ ᱦᱟᱨ ᱵᱟᱵᱚᱱ ᱫᱚᱦᱚ ᱫᱟᱲᱮᱭᱟᱜ ᱠᱟᱱᱟ ᱟᱨ ᱚᱱᱟ ᱠᱚ ᱟᱲᱮ ᱯᱟᱥᱮᱨᱮ ᱡᱟᱸᱦᱟᱭ ᱮᱴᱟᱜ ᱦᱚᱲ ᱢᱮᱱᱟᱜ ᱠᱚᱣᱟ ᱫᱤᱠᱩ ᱯᱩᱥᱤ ᱠᱚ ᱢᱮᱱᱟᱜ ᱠᱚᱣᱟ ᱟᱵᱚ ᱦᱚᱲᱟᱜ ᱠᱟᱞᱪᱟᱨ ᱠᱚ ᱧᱮᱞ ᱠᱟᱛᱮᱜ ᱟᱹᱰᱤ ᱟᱸᱴ ᱠᱩᱥᱤ ᱠᱚ ᱛᱟᱸᱦᱮᱱᱟ ᱟᱨ ᱩᱱᱠᱩ ᱠᱩᱥᱤ ᱠᱚ ᱛᱟᱸᱦᱮᱱ ᱠᱷᱟᱡᱜᱮ ᱟᱵᱚᱣᱟᱜ ᱠᱟᱞᱪᱟᱨ ᱥᱟᱵ ᱫᱚᱦᱚ ᱨᱮᱭᱟᱜ ᱫᱟᱲᱮ ᱦᱚᱸ ᱟᱹᱰᱤ ᱟᱸᱴ ᱵᱚᱱ ᱧᱟᱢ ᱫᱟᱲᱮᱭᱟᱜ ᱠᱟᱱᱟ ᱩᱱᱠᱩᱣᱟᱜ ᱨᱟᱹᱥᱠᱟᱹ ᱠᱷᱟᱹᱛᱤᱨ ᱛᱮᱫᱚ ᱟᱵᱚᱣᱟᱜ ᱡᱤᱵᱤᱠᱟ ᱵᱚᱱ ᱫᱚᱦᱚᱭᱮᱫᱟ ᱚᱱᱟ ᱠᱚᱫᱚ ᱵᱟᱝ ᱟᱵᱚᱣᱟᱜ ᱢᱚᱱ ᱵᱷᱤᱛᱨᱤ ᱠᱷᱚᱡ ᱢᱤᱫᱴᱟᱝ ᱨᱟᱹᱥᱠᱟᱹ ᱵᱟᱝ ᱛᱟᱸᱦᱮᱱ ᱠᱷᱟᱡ ᱚᱱᱟ ᱫᱚ ᱵᱟᱵᱚᱱ ᱫᱚᱦᱚ ᱫᱟᱲᱮᱭᱟᱜᱼᱟ ᱟᱨᱦᱚᱸ ᱢᱤᱫᱴᱮᱡ ᱠᱟᱛᱷᱟᱧ ᱢᱚᱱᱮᱭᱟ ᱟᱵᱚ ᱡᱚᱢ ᱧᱩ ᱛᱟᱸᱦᱮᱱ ᱟᱨ ᱵᱟᱝ ᱛᱟᱸᱦᱮᱱ ᱟᱵᱚᱣᱟᱜ ᱛᱩᱢᱫᱟᱜᱽ ᱴᱟᱢᱟᱠ ᱚᱱᱟ ᱠᱚ ᱛᱟᱸᱦᱮᱱ ᱠᱷᱟᱡᱜᱮ ᱟᱵᱚᱣᱟᱜ ᱡᱤᱣᱤ ᱨᱟᱹᱥᱠᱟᱹ ᱟᱹᱰᱤ ᱟᱸᱴ ᱵᱚᱱ ᱵᱩᱡᱷᱟᱹᱣᱟ ᱚᱱᱟᱜᱮ ᱤᱧᱫᱚ ᱰᱷᱮᱨ ᱠᱟᱭᱛᱮ ᱵᱩᱡᱷᱟᱹᱣᱟ ᱛᱳ ᱱᱤᱭᱟᱹ ᱠᱚ ᱵᱟᱠᱷᱨᱟᱛᱮ ᱟᱹᱰᱤ ᱟᱭᱢᱟ ᱜᱮ ᱞᱟᱹᱭ ᱜᱟᱱᱚᱜᱼᱟ ᱱᱤᱭᱟᱹ ᱜᱷᱟᱹᱲᱤ ᱫᱚ ᱤᱱᱟᱹ ᱜᱤᱧ ᱞᱟᱹᱭ ᱮᱫ ᱛᱟᱵᱳᱱᱟ